ᱤᱧ ᱡᱚᱠᱷᱚᱱᱤᱧ ᱡᱟᱱᱟᱢᱮᱱᱟ ᱥᱟᱨᱱᱟ ᱫᱷᱚᱨᱚᱢ ᱨᱮᱜᱤᱧ ᱡᱟᱱᱟᱢ ᱞᱮᱱᱟ ᱟᱨ ᱠᱷᱮᱞ ᱮᱱᱮᱡ ᱛᱤᱧ ᱦᱟᱨᱟᱭᱮᱱᱟ ᱤᱧ ᱟᱭᱳ ᱤᱧ ᱵᱟᱵᱟ ᱟᱹᱰᱤ ᱫᱩᱞᱟᱹᱲ ᱛᱮᱠᱤᱱ ᱦᱟᱨᱟ ᱠᱤᱫᱤᱧᱟ ᱯᱷᱤᱨ ᱤᱧ ᱟᱭᱳ ᱫᱚ ᱤᱧ ᱟᱭᱳᱜᱮ ᱠᱟᱹᱢᱤ ᱠᱟᱛᱮᱭ ᱟᱹᱜᱩᱭ ᱛᱟᱦᱮᱱ ᱟᱨᱞᱮ ᱟᱹᱥᱩᱞ ᱠᱟᱱᱟ ᱤᱧ ᱵᱟᱵᱟ ᱢᱟ ᱨᱩᱣᱟᱹ ᱨᱩᱣᱟᱹᱜᱮ ᱛᱟᱦᱮᱸ ᱠᱟᱱᱟᱭ ᱤᱱᱟᱹ ᱯᱚᱨᱮ ᱤᱧ ᱥᱮᱬᱟᱭᱮᱱᱟᱹᱧ ᱡᱩᱣᱟᱹᱱᱮᱱᱟᱹᱧ ᱛᱤ ᱯᱚᱱᱨᱚ ᱥᱳᱞᱞᱳ ᱵᱚᱪᱷᱚᱨ ᱨᱮ ᱥᱳᱞᱞᱳ ᱵᱚᱪᱷᱚᱨ ᱨᱮ ᱥᱠᱩᱞ ᱠᱚᱫᱚᱧ ᱵᱟᱹᱜᱤ ᱠᱮᱫᱟ ᱤᱱᱟᱹᱯᱚᱨᱮ ᱟᱞᱮ ᱦᱟᱸᱰᱮ ᱫᱚ ᱥᱟᱨᱱᱟ ᱫᱷᱚᱨᱚᱢ ᱜᱤᱧ ᱛᱟᱦᱮᱸ ᱠᱟᱱᱟ ᱟᱨ ᱢᱟᱹᱨᱰᱤ ᱚᱲᱟᱜ ᱨᱤᱱᱤᱡ ᱤᱧ ᱛᱟᱦᱮᱸᱠᱟᱱᱟ ᱟᱨ ᱤᱱᱟᱹ ᱯᱚᱨᱮ ᱫᱚ ᱟᱴᱷᱨᱚ ᱵᱚᱪᱷᱚᱨ ᱛᱮ ᱡᱟᱶᱟᱭ ᱠᱟᱛᱮᱫ ᱱᱤᱛᱚᱜ ᱦᱚᱸ ᱥᱟᱨᱱᱟ ᱫᱷᱚᱨᱚᱢ ᱨᱮᱜᱮ ᱢᱤᱱᱟᱹᱧᱟ ᱟᱨ ᱱᱤᱛᱚᱜ ᱫᱚ ᱦᱟᱸᱜ ᱢᱩᱨᱢᱩ ᱚᱲᱟᱜ ᱨᱤᱧ ᱡᱟᱶᱟᱭ ᱠᱟᱱᱟ ᱟᱨ ᱱᱚᱸᱰᱮ ᱦᱚᱸ ᱜᱤᱫᱽᱨᱟᱹ ᱯᱤᱫᱽᱨᱟᱹ ᱠᱚ ᱡᱟᱱᱟᱢ ᱠᱟᱱᱟ ᱠᱚ ᱟᱨ ᱡᱟᱱᱟᱢ ᱠᱟᱛᱮᱫ ᱩᱱᱠᱩ ᱦᱚᱸ ᱱᱤᱛᱚᱜ ᱦᱚᱸ ᱥᱟᱨᱱᱟ ᱫᱷᱚᱨᱚᱢ ᱨᱮᱜᱮᱞᱮ ᱫᱚᱦᱚ ᱠᱟᱜ ᱠᱚᱣᱟ ᱤᱱᱟᱹ ᱯᱚᱨᱮ ᱫᱚ ᱱᱚᱝᱠᱟᱞᱮ ᱨᱤᱠᱟᱹᱭᱟ ᱠᱤ ᱥᱟᱱᱛᱟᱲ ᱦᱚᱯᱚᱱ ᱫᱚ ᱮᱴᱟᱜ ᱡᱟᱹᱛ ᱫᱚ ᱵᱟᱵᱚᱱ ᱯᱟᱸᱡᱟᱭᱟ ᱮᱴᱟᱜ ᱠᱚᱴᱷᱮᱱ ᱵᱟᱵᱚᱱ ᱡᱟᱶᱟᱭ ᱦᱚᱪᱚ ᱟᱠᱚᱣᱟ ᱤᱧᱫᱚᱧ ᱱᱚᱣᱟᱧ ᱩᱭᱦᱟᱹᱨ ᱟᱠᱟᱫᱟ ᱡᱮ ᱥᱟᱱᱛᱟᱲ ᱦᱚᱯᱚᱱ ᱫᱚ ᱥᱟᱱᱛᱟᱲ ᱴᱷᱮᱱ ᱜᱮᱵᱚᱱ ᱛᱟᱦᱮᱱ ᱢᱟ ᱟᱨ ᱥᱟᱨᱱᱟ ᱨᱮᱜᱮ ᱵᱚᱱ ᱞᱮᱠᱷᱟᱜ ᱢᱟ ᱟᱨ ᱚᱱᱟ ᱠᱚ ᱩᱭᱦᱟᱹᱨ ᱵᱟᱲᱟ ᱠᱟᱛᱮᱫ ᱥᱟᱨᱱᱟ ᱫᱷᱚᱨᱚᱢ ᱫᱚ ᱟᱹᱰᱤ ᱵᱷᱟᱹᱜᱤ ᱫᱷᱚᱨᱚᱢ ᱛᱟᱵᱚᱱ ᱟᱨ ᱵᱟᱵᱚᱱ ᱵᱟᱹᱜᱤᱭᱟᱜᱼᱟ ᱟᱨ ᱟᱨ ᱱᱚᱣᱟ ᱜᱮᱞᱤᱧ ᱞᱟᱹᱭᱟ ᱡᱮ ᱢᱟᱲᱟᱝ ᱦᱚᱸ ᱥᱟᱨᱱᱟ ᱜᱮᱞᱤᱧ ᱛᱟᱦᱮᱸ ᱠᱟᱱᱟ ᱱᱤᱛᱚᱜ ᱦᱚᱸ ᱥᱟᱨᱱᱟ ᱜᱮ ᱢᱮᱱᱟᱜ ᱞᱤᱧᱟ ᱟᱨ ᱦᱟᱯᱮᱱ ᱫᱷᱟᱹᱵᱤᱡ ᱦᱚᱸ ᱥᱟᱨᱱᱟ ᱜᱮᱵᱚᱱ ᱛᱟᱦᱮᱱ ᱢᱟ ᱱᱤᱭᱟᱹᱜᱮ ᱨᱚᱯᱚᱲ ᱠᱟᱛᱮᱫ ᱞᱤᱧ ᱢᱩᱪᱟᱹᱫ ᱠᱟᱜ ᱠᱟᱱᱟ